ᱫᱟᱜ ᱨᱮ ᱜᱩᱨᱤᱡ ᱢᱮᱥᱟ ᱠᱟᱛᱮᱫ ᱜᱩᱨᱤᱡ ᱫᱚ ᱚᱲᱟᱜ ᱫᱩᱣᱟᱹᱨ ᱨᱮ ᱟᱵᱚᱣᱟᱜ ᱠᱟᱱᱟ ᱟᱨ ᱵᱟᱝ ᱢᱮᱱ ᱜᱟᱱᱚᱜᱼᱟ ᱚᱲᱟᱜ ᱫᱚ ᱟᱵᱚᱣᱟᱜ ᱢᱚᱱᱫᱤᱨ ᱦᱚᱸ ᱠᱟᱱᱟ ᱚᱱᱟ ᱞᱮᱠᱟᱛᱮ ᱫᱤᱱ ᱚᱱᱟ ᱫᱚᱵᱚᱱ ᱜᱩᱨᱤᱡ ᱧᱚᱜᱼᱛᱮ ᱟᱵᱚᱨᱮᱱ ᱵᱚᱸᱜᱟᱼᱵᱩᱨᱩ ᱠᱚᱦᱚᱸ ᱫᱤᱱ ᱠᱚ ᱦᱤᱡᱩᱜᱼᱟ ᱩᱱᱫᱤᱱ ᱢᱟ ᱵᱟᱵᱚᱱ ᱫᱟᱲᱮᱭᱟᱜᱼᱟ ᱜᱳᱴᱟ ᱚᱲᱟᱜ ᱛᱮ ᱚᱱᱟᱛᱮ ᱫᱩᱣᱟᱹᱨ ᱨᱮᱦᱚᱸ ᱠᱟᱹᱴᱤᱡ ᱪᱟᱸᱫᱳ ᱵᱚᱸᱜᱟ ᱞᱮᱠᱟ ᱠᱩᱞᱦᱤ ᱨᱮᱵᱚᱱ ᱜᱩᱨᱤᱡᱟ ᱡᱟᱛᱮ ᱪᱟᱸᱫᱳ ᱵᱚᱸᱜᱟ ᱟᱵᱚᱭ ᱫᱷᱮᱭᱟᱱ ᱧᱚᱜ ᱟᱵᱳᱱᱢᱟ ᱢᱮᱱᱛᱮ ᱟᱵᱚᱣᱟᱜ ᱜᱳ ᱢᱟᱛᱟ ᱛᱟᱵᱚᱱ ᱢᱮᱱᱟᱭᱟ ᱩᱱᱤᱭᱟᱜ ᱤᱭᱟᱹᱛᱮ ᱦᱟᱸᱜ ᱟᱵᱚ ᱥᱩᱫᱽᱫᱷᱚ ᱵᱚᱱ ᱵᱩᱡᱷᱟᱹᱣᱟ ᱚᱲᱟᱜ ᱫᱩᱣᱟᱹᱨ ᱵᱚᱱ ᱥᱩᱫᱽᱫᱷᱚ ᱠᱟᱛᱮᱫ ᱚᱱᱟᱫᱚ ᱫᱤᱱ ᱜᱮᱵᱚᱱ ᱜᱩᱨᱤᱡ ᱧᱚᱜᱟ ᱟᱨ ᱠᱩᱲᱤ ᱦᱚᱯᱚᱱ ᱠᱚ ᱯᱷᱟᱨᱪᱟ ᱠᱚ ᱵᱩᱡᱷᱟᱹᱣᱟ ᱟᱠᱚᱣᱟᱜ ᱠᱟᱹᱢᱤ ᱦᱚᱸ ᱠᱟᱱᱟ ᱥᱮᱛᱟᱜ ᱨᱮ ᱟᱵ ᱦᱩᱛᱩᱢ ᱛᱚᱨᱟ ᱠᱚ ᱜᱩᱨᱤᱡᱟ ᱚᱱᱟᱫᱚ ᱠᱩᱲᱤ ᱦᱚᱯᱚᱱᱟᱜ ᱡᱚᱱᱚᱢ ᱠᱷᱚᱱᱜᱮ ᱚᱱᱟ ᱠᱚ ᱤᱭᱟᱹ ᱠᱟᱱᱟ ᱠᱟᱹᱢᱤ ᱨᱮᱱᱟᱜ ᱚᱱᱟᱴᱟ ᱠᱚ ᱡᱟᱦᱟᱸ ᱠᱤ ᱵᱟᱝ ᱢᱟᱲᱟᱝ ᱨᱮᱜᱮ ᱚᱱᱟ ᱠᱚ ᱠᱟᱹᱢᱤᱭᱟ ᱤᱱᱟᱹ ᱯᱚᱨᱮ ᱮᱴᱟᱜᱟᱜ ᱠᱚ ᱠᱟᱹᱢᱤᱭᱟ ᱚᱱᱟᱫᱚ ᱢᱮᱱ ᱜᱟᱱᱚᱜᱼᱟ ᱵᱚᱸᱜᱟ ᱵᱩᱨᱩ ᱠᱚᱠᱚ ᱦᱮᱡ ᱥᱮᱱᱚᱜᱼᱛᱮ ᱯᱷᱟᱨᱪᱟ ᱛᱮᱠᱚ ᱦᱤᱡᱩᱜᱼᱟ ᱡᱟᱦᱟᱸ ᱵᱚᱱ ᱢᱮᱱᱟ ᱜᱮᱡ ᱜᱩᱨᱤᱡ ᱯᱷᱟᱹᱨᱪᱟᱹᱭᱟᱵᱚᱱ ᱤᱭᱟᱹᱜᱮ ᱧᱮᱞᱚᱜ ᱛᱟᱵᱚᱱ ᱢᱟ ᱢᱮᱱᱛᱮ